ᱚᱲᱟᱜᱨᱮ ᱚᱱᱠᱟᱜᱮ ᱟᱹᱰᱤᱜᱮ ᱠᱚᱥᱴᱚ ᱜᱷᱚᱴᱱᱟ ᱦᱩᱭᱞᱮᱱᱟ ᱪᱮᱠᱟᱛᱮ ᱚᱲᱟᱜᱨᱮ ᱦᱚᱲ ᱵᱟᱠᱚ ᱛᱟᱦᱮᱸᱞᱮᱱᱟ ᱟᱨ ᱫᱟᱠᱟᱼᱩᱛᱩ ᱤᱥᱤᱱ ᱦᱩᱭᱩᱜ ᱠᱟᱱᱟ ᱛᱟᱦᱮᱱᱚᱜ ᱟᱨ ᱫᱟᱠᱟᱧ ᱪᱚᱸᱫᱟ ᱦᱟᱠᱟᱫᱼᱟ ᱟᱨ ᱪᱟᱣᱞᱮ ᱚᱰᱚᱠᱤᱧ ᱵᱚᱞᱚᱣ ᱟᱠᱟᱱᱟ ᱚᱱᱟ ᱛᱟᱠᱨᱮ ᱯᱩᱨᱟᱹ ᱥᱚᱠᱛᱚ ᱡᱩᱞᱮᱱᱟ ᱟᱨ ᱥᱩᱨ ᱨᱮᱜᱮ ᱫᱟᱠᱟ ᱟᱬᱜᱚ ᱨᱮᱱᱟᱜ ᱞᱩᱜᱽᱲᱤ ᱛᱟᱦᱮᱸᱞᱮᱱᱟ ᱚᱱᱟᱨᱮ ᱞᱟᱜᱟᱣᱮᱱᱟ ᱞᱟᱜᱟᱣ ᱥᱟᱶᱛᱮ ᱦᱟᱴᱟᱜ ᱨᱮᱦᱚᱸ ᱞᱟᱜᱟᱣᱮᱱᱟ ᱥᱮᱸᱜᱮᱞ ᱚᱱᱠᱟᱛᱮ ᱦᱤᱡᱩᱜ ᱦᱤᱡᱩᱜ ᱛᱮᱜᱮ ᱤᱧ ᱡᱟᱦᱟᱸᱞᱮᱠᱟ ᱜᱮ ᱪᱟᱣᱞᱮᱧ ᱚᱰᱚᱠᱮᱫᱼᱟ ᱤᱱᱟᱹᱜ ᱛᱮᱜᱮ ᱪᱟᱣᱞᱮᱧ ᱠᱷᱟᱸᱡᱚ ᱠᱮᱫᱼᱟ ᱤᱱᱟᱹᱜ ᱨᱮᱜᱮ ᱥᱩᱨ ᱨᱮ ᱢᱤᱫᱴᱮᱡᱽ ᱦᱟᱴᱟᱜ ᱛᱟᱦᱮᱸᱞᱮᱱᱟ ᱚᱱᱟᱨᱮ ᱞᱟᱜᱟᱣᱮᱱᱟ ᱟᱹᱰᱤᱜᱮ ᱠᱚᱥᱴᱚ ᱟᱹᱰᱤᱜᱮ ᱤᱭᱟᱹᱛᱤᱧ ᱤᱬᱤᱡᱽ ᱠᱮᱫᱼᱟ ᱫᱟᱜ ᱠᱚᱛᱮ ᱫᱩᱞ ᱠᱟᱛᱮᱫ ᱟᱨ ᱠᱟᱛᱮᱫ ᱤᱧ ᱤᱥᱤᱱ ᱤᱬᱤᱡᱽ ᱠᱮᱫᱼᱟ ᱩᱱ ᱥᱚᱢᱚᱭ ᱱᱚᱝᱠᱟ ᱦᱩᱭᱱᱟ ᱠᱤ ᱚᱲᱟᱜᱨᱮ ᱦᱚᱲᱦᱚᱸ ᱵᱟᱠᱚ ᱛᱟᱦᱮᱸᱞᱮᱱᱟ ᱟᱨ ᱫᱟᱠᱟᱼᱩᱛᱩ ᱤᱧ ᱤᱥᱤᱱ ᱞᱟᱹᱜᱤᱫ ᱤᱧᱜᱮᱧ ᱛᱟᱦᱮᱸᱞᱮᱱᱟ ᱚᱝᱠᱟᱫᱚ ᱵᱟᱝ ᱠᱤ ᱤᱧᱜᱮᱧ ᱤᱥᱤᱱ ᱛᱟᱦᱮᱱ ᱢᱟᱲᱟᱝ ᱦᱚᱸ ᱟᱨ ᱤᱥᱤᱱ ᱤᱥᱤᱱ ᱛᱮᱜᱮ ᱱᱚᱝᱠᱟ ᱜᱷᱚᱴᱚᱱᱟ ᱦᱩᱭ ᱩᱛᱟᱹᱨᱮᱱᱟ ᱥᱮᱸᱜᱮᱞ ᱞᱟᱜᱟᱣ ᱩᱛᱟᱹᱨᱮᱱᱟ ᱠᱤ ᱤᱧ ᱟᱹᱰᱤᱜᱮ ᱠᱚᱥᱴᱚᱧ ᱵᱩᱡᱷᱟᱹᱣ ᱞᱮᱫᱼᱟ ᱟᱨ ᱚᱲᱟᱜ ᱨᱮᱦᱚᱸ ᱦᱚᱲ ᱵᱟᱝ ᱠᱷᱟᱹᱛᱤᱨᱛᱮ ᱥᱮᱸᱜᱮᱞ ᱦᱚᱧ ᱡᱩᱞᱟᱜ ᱠᱟᱱᱟ ᱟᱨ ᱩᱛᱩᱦᱚᱧ ᱜᱮᱫᱮᱫᱼᱟ ᱟᱨ ᱫᱟᱠᱟᱦᱚᱧ ᱧᱮᱞᱮᱜᱼᱟ ᱟᱨ ᱚᱲᱟᱜ ᱠᱚᱨᱮ ᱦᱚᱸ ᱟᱹᱰᱤᱜᱮ ᱠᱟᱹᱢᱤ ᱛᱟᱦᱮᱸᱞᱮᱱᱟ ᱚᱱᱟ ᱠᱷᱟᱹᱛᱤᱨᱛᱮ ᱫᱟᱠᱟᱼᱩᱛᱩ ᱤᱥᱤᱱ ᱟᱹᱰᱤᱜᱮ ᱠᱚᱥᱴᱚ ᱚᱱᱟ ᱫᱤᱱᱤᱧ ᱵᱩᱡᱷᱟᱹᱣ ᱠᱮᱫᱼᱟ ᱟᱨ ᱩᱛᱩᱦᱚᱸ ᱤᱥᱤᱱ ᱥᱚᱢᱚᱭ ᱥᱩᱱᱩᱢ ᱵᱩᱞᱩᱝ ᱟᱹᱜᱩᱦᱚᱸ ᱟᱹᱰᱤᱜᱮ ᱢᱩᱥᱠᱤᱞᱤᱧ ᱵᱩᱡᱷᱟᱹᱣᱮᱫᱼᱟ ᱛᱟᱦᱮᱸᱫ ᱪᱮᱠᱟᱛᱮ ᱮᱠᱞᱟᱜᱮᱧ ᱛᱟᱦᱮᱸᱞᱮᱱᱟ ᱟᱨ ᱩᱛᱩ ᱤᱥᱤᱱ ᱥᱚᱢᱚᱭ ᱦᱚᱸ ᱦᱚᱸ ᱦᱟᱱᱟᱼᱱᱷᱟᱣᱟ ᱥᱟᱢᱟᱱ ᱟᱨ ᱜᱮᱜᱮᱫ ᱦᱚᱸ ᱥᱚᱢᱚᱭᱨᱮ ᱵᱟᱹᱧ ᱫᱟᱲᱮᱭᱟᱜ ᱠᱟᱱᱟ ᱛᱟᱦᱮᱸᱱᱚᱜ ᱟᱨ ᱱᱚᱣᱟᱜᱮ ᱱᱚᱝᱠᱟᱱ ᱜᱷᱚᱴᱚᱱᱟ ᱛᱟᱦᱮᱸᱞᱮᱱᱟ ᱠᱤ ᱠᱤ ᱟᱹᱰᱤᱜᱮ ᱤᱧ ᱠᱚᱥᱴᱚᱧ ᱵᱩᱡᱷᱟᱹᱣ ᱠᱮᱫᱼᱟ ᱟᱨ ᱚᱱᱠᱟ ᱛᱮᱜᱮ ᱤᱧ ᱡᱚᱛᱚᱣᱟᱜ ᱥᱚᱢᱚᱭᱨᱮᱧ ᱟᱹᱜᱩ ᱠᱮᱫᱼᱟ ᱟᱨ ᱵᱮᱱᱟᱣ ᱠᱮᱫᱼᱟ ᱟᱨᱤᱧ ᱠᱟᱹᱢᱤ ᱯᱩᱨᱟᱹᱣ ᱠᱮᱫᱼᱟ ᱫᱟᱠᱟᱼᱩᱛᱩ ᱫᱟᱠᱟᱼᱩᱛᱩ ᱦᱩᱭᱮᱱᱟ